ᱦᱮᱞᱳ ᱱᱤᱭᱟᱹ ᱠᱤ ᱥᱳᱣᱨᱚᱵᱷ ᱨᱮᱥᱴᱩᱨᱮᱱᱴ ᱠᱟᱱᱟ ᱤᱧ ᱫᱳᱢᱲᱟ ᱠᱷᱚᱱ ᱥᱩᱢᱤᱛᱨᱟ ᱦᱮᱢᱵᱨᱚᱢᱤᱧ ᱞᱟᱹᱭᱫᱟ ᱤᱧ ᱛᱷᱚᱲᱟ ᱡᱚᱢᱟᱜ ᱤᱧ ᱚᱰᱟᱨ ᱠᱮᱭᱟ ᱡᱮᱢᱚᱱ ᱚᱨᱪᱚᱱᱟ ᱞᱟᱹᱜᱤᱫ ᱨᱚᱥᱚᱜᱳᱞᱞᱟ ᱟᱨ ᱨᱩᱴᱤ ᱟᱨ ᱡᱩᱥ ᱚᱱᱟ ᱠᱚᱜᱮ ᱟᱨ ᱱᱚᱣᱟ ᱫᱚ ᱛᱮᱥᱨᱟ ᱢᱟᱨᱪ ᱥᱳᱢᱵᱟᱨ ᱦᱤᱞᱳᱜ ᱥᱮᱛᱟᱜ ᱫᱚᱥᱴᱟ ᱜᱟᱱ ᱛᱮᱜᱮ ᱡᱮᱱᱚᱜᱤᱧ ᱧᱟᱢ ᱟᱨ ᱛᱟᱲᱟᱛᱟᱹᱲᱤ ᱧᱚᱜ ᱜᱮᱯᱮ ᱵᱷᱮᱡᱟ ᱤᱧᱟᱹ ᱪᱮᱫᱟᱜ ᱥᱮ ᱵᱟᱝᱠᱷᱟᱱ ᱥᱮᱛᱟᱜ ᱧᱚᱜ ᱯᱮᱲᱟ ᱠᱚ ᱦᱤᱡᱩᱜᱼᱟ ᱛᱚ ᱵᱟᱹᱧ ᱧᱟᱢ ᱞᱮᱠᱷᱟᱱ ᱛᱷᱚᱲᱟ ᱴᱷᱤᱠ ᱵᱟᱝ ᱦᱩᱭᱩᱜᱼᱟ ᱟᱨᱠᱤ